ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱫᱚ ᱯᱟᱸᱪ ᱯᱟᱸᱪ ᱩᱱᱤᱥᱥᱚ ᱯᱟᱸᱪ ᱨᱮ ᱡᱟᱱᱟᱢ ᱞᱮᱱᱟᱭ ᱟᱨ ᱦᱩᱞ ᱫᱤᱵᱚᱥ ᱫᱚ ᱛᱤᱥ ᱡᱩᱱ ᱟᱴᱷᱨᱚ ᱥᱚ ᱯᱟᱸᱪᱯᱚᱱ ᱨᱮ ᱦᱩᱭ ᱞᱮᱱᱟ ᱡᱟᱹᱛᱭᱟᱹᱨᱤ ᱢᱟᱦᱟ ᱫᱚ ᱪᱷᱟᱵᱽᱵᱤᱥ ᱡᱟᱱᱣᱟᱨᱤ ᱠᱚ ᱢᱟᱱᱟᱣ ᱟᱜᱩᱭᱮᱫ ᱟ ᱯᱟᱹᱨᱥᱤ ᱢᱟᱦᱟ ᱫᱚ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱠᱷᱚᱱ ᱞᱟᱜᱩ ᱟᱠᱟᱱᱟ ᱢᱟᱪᱮᱫ ᱢᱟᱦᱟ ᱫᱚ ᱯᱟᱸᱪ ᱫᱟᱵᱟᱨ ᱠᱚ ᱢᱟᱱᱟᱣᱟ